ᱡᱮᱢᱚᱱ ᱫᱤᱠᱩ ᱠᱟᱛᱷᱟᱨᱮ ᱢᱮᱱᱟᱜᱼᱟ ᱰᱟᱝᱨᱟ ᱦᱚᱸᱭ ᱚᱵᱚᱨ ᱟᱠᱟᱱ ᱠᱷᱟᱱᱫᱚᱭ ᱞᱟᱹᱭᱮᱫ ᱟᱭ ᱵᱚᱥᱮ ᱟᱪᱷᱮ ᱦᱚᱲᱮ ᱫᱩᱲᱩᱵ ᱟᱠᱟᱱ ᱠᱷᱟᱱᱦᱚᱸᱭ ᱞᱟᱹᱭᱮᱫᱼᱟᱭ ᱵᱚᱥᱮ ᱟᱪᱷᱮ ᱟᱨ ᱪᱮᱬᱮᱭ ᱟᱵ ᱟᱠᱟᱱ ᱨᱮᱦᱚᱸᱭ ᱞᱟᱹᱭᱮᱫᱼᱟᱭ ᱵᱚᱥᱮ ᱟᱪᱷᱮ ᱟᱨ ᱟᱵᱚᱣᱟᱜ ᱫᱚ ᱚᱰᱮᱧ ᱞᱟᱹᱭ ᱠᱮᱫ ᱚᱱᱮ ᱰᱟᱝᱨᱟᱫᱚᱭ ᱚᱵᱚᱨ ᱟᱠᱟᱱᱟᱭ ᱦᱚᱲᱫᱚᱭ ᱫᱩᱲᱩᱵ ᱟᱠᱟᱱᱟ ᱟᱨ ᱪᱮᱬᱮᱫᱚᱭ ᱟᱵ ᱟᱠᱟᱱᱟ ᱡᱮᱢᱚᱱᱠᱚ ᱞᱟᱹᱭ ᱠᱮᱫᱟ ᱫᱤᱠᱩ ᱠᱟᱛᱷᱟᱨᱮ ᱫᱟᱜᱦᱚᱸ ᱦᱚᱲ ᱠᱷᱟᱱᱮ ᱠᱷᱟᱪᱪᱷᱤ ᱫᱟᱠᱟᱦᱚᱸ ᱠᱷᱟᱪᱪᱷᱤ ᱪᱩᱴᱤᱼᱵᱤᱲᱤ ᱦᱚᱸ ᱠᱷᱟᱪᱪᱷᱤ ᱟᱨ ᱟᱵᱚᱣᱟᱜ ᱫᱚ ᱚᱝᱠᱟᱫᱚ ᱵᱟᱝ ᱟᱵᱚ ᱦᱚᱲᱟᱜ ᱥᱟᱱᱛᱟᱲᱟᱜ ᱫᱚ ᱦᱩᱭᱩᱜ ᱠᱟᱱᱟ ᱫᱟᱠᱟᱫᱚᱧ ᱡᱚᱢᱫᱟ ᱫᱟᱜᱫᱚᱧ ᱧᱩᱭᱮᱫᱟ ᱟᱨ ᱛᱷᱟᱢᱟᱠᱩᱨᱫᱚᱧ ᱠᱚᱯᱮᱫᱼᱫᱟ ᱟᱨ ᱡᱮᱢᱚᱱ ᱟᱵᱚᱣᱟᱜ ᱠᱟᱛᱷᱟ ᱨᱮᱫᱚ ᱢᱮᱱᱟᱜᱼᱟ ᱱᱩᱭᱫᱚᱭ ᱦᱤᱞᱤ ᱠᱟᱱᱟ ᱱᱩᱭᱫᱚᱭ ᱫᱤᱫᱤ ᱠᱟᱱᱟ ᱩᱝᱠᱩᱣᱟᱜ ᱨᱮᱫᱚ ᱚᱱᱟᱫᱚ ᱵᱟᱹᱱᱩᱜᱼᱟ ᱩᱱᱤᱭ ᱢᱮᱛᱟᱭ ᱠᱷᱟᱱ ᱥᱟᱥᱩᱲᱤ ᱢᱟ ᱟᱨ ᱟᱵᱚ ᱦᱚᱲ ᱛᱮᱫᱚ ᱦᱟᱱᱦᱟᱨᱤᱧ ᱜᱚᱜᱚ ᱟᱫᱚ ᱚᱱᱮ ᱚᱝᱠᱟᱜᱮ ᱩᱱᱠᱚ ᱥᱚᱸᱜᱮᱫᱚ ᱟᱵᱚᱣᱟᱜ ᱫᱚ ᱵᱟᱝ ᱡᱩᱨᱤᱜ ᱛᱟᱵᱚᱱᱟ ᱟᱵᱚᱣᱟᱜ ᱫᱚ ᱡᱚᱛᱚᱜᱮ ᱵᱷᱮᱜᱟᱨ ᱜᱮᱛᱟᱵᱚᱱᱟ ᱫᱟᱹᱞᱠᱚ ᱢᱮᱛᱟᱜ ᱠᱟᱱᱟ ᱰᱟᱞ ᱚᱱᱟ ᱰᱟᱹᱨ ᱪᱮᱫᱮᱢ ᱵᱩᱡᱷᱟᱹᱣ ᱠᱮᱫᱟ ᱰᱟᱹᱨ ᱰᱟᱞᱫᱚ ᱪᱮᱫ ᱰᱟᱹᱨ ᱟᱨ ᱚᱝᱠᱟᱫᱚ ᱟᱵᱚᱣᱟᱜ ᱛᱮᱫᱚᱵᱚ ᱢᱮᱛᱟᱜ ᱠᱟᱱᱟ ᱫᱟᱹᱞ ᱟᱨ ᱩᱱᱠᱩ ᱫᱚ ᱰᱟᱞ ᱟᱵᱚᱣᱟᱜ ᱫᱚ ᱵᱟᱝ ᱡᱩᱨᱤᱜ ᱛᱟᱵᱚᱱᱟ ᱩᱝᱠᱩ ᱥᱚᱸᱜᱮᱫᱚ ᱵᱷᱮᱜᱟᱨ ᱜᱮᱛᱟᱵᱚᱱᱟ